ᱟᱞᱮᱭᱟᱜ ᱱᱟᱞᱦᱟ ᱛᱩᱢᱟᱹᱞ ᱤᱫᱤ ᱠᱟᱛᱮᱫ ᱢᱤᱫ ᱵᱟᱨ ᱠᱟᱛᱷᱟᱧ ᱞᱟᱹᱭ ᱥᱟᱰᱮᱭᱟ ᱡᱟᱦᱟᱸ ᱫᱚ ᱫᱟᱜ ᱡᱟ ᱲᱤ ᱵᱚᱝ ᱦᱩᱭ ᱞᱮᱱᱠᱷᱟᱱ ᱟᱞᱮᱭᱟᱜ ᱴᱚᱴᱷᱟᱨᱮ ᱠᱷᱩᱵᱮᱭ ᱪᱟᱥ ᱫᱚ ᱮᱴᱠᱮᱴᱚᱬᱮ ᱜᱮᱭᱟ ᱰᱩᱢᱟᱹᱣ ᱥᱮ ᱠᱷᱚᱨᱟ ᱟ ᱰᱤ ᱟᱡᱷᱟᱴ ᱜᱮᱭᱟ ᱡᱮ ᱥᱮᱨᱢᱟ ᱫᱟᱜ ᱡᱟ ᱲᱤ ᱵᱟᱝ ᱦᱩᱭᱩᱜᱼᱟ ᱮᱱ ᱥᱮᱨᱢᱟ ᱫᱚ ᱡᱟᱦᱟᱸ ᱞᱮᱠᱟ ᱠᱟᱛᱮᱫ ᱞᱮ ᱯᱟᱨᱚᱢ ᱤᱫᱤᱭᱟ ᱡᱮᱢᱚᱱ ᱵᱟᱡᱟᱨ ᱠᱟ ᱢᱤ ᱨᱮ ᱵᱟᱡᱟᱨ ᱨᱮ ᱵᱤᱵᱷᱤᱱᱱᱚ ᱨᱚᱠᱚᱢ ᱠᱟ ᱢᱤ ᱠᱚ ᱦᱩᱭᱩᱜᱼᱟ ᱚᱱᱟ ᱠᱟ ᱢᱤ ᱠᱟᱛᱮᱫ ᱠᱷᱚᱨᱟ ᱥᱮ ᱵᱟᱝ ᱪᱟᱥ ᱞᱮᱱᱠᱷᱟᱱ ᱱᱚᱝᱠᱟᱛᱮᱜ ᱜᱮ ᱟᱞᱮ ᱴᱟᱠᱟᱞᱮ ᱩᱯᱟᱨᱡᱚᱱ ᱟᱜᱩᱭᱟ ᱩᱯᱟᱨᱡᱚᱱ ᱠᱟᱛᱮᱫ ᱥᱚᱝᱥᱟᱨ ᱨᱮ ᱡᱟᱦᱟᱸ ᱨᱮᱸᱜᱮᱡ ᱛᱮᱛᱟᱝ ᱢᱮᱱᱟᱜᱼᱟ ᱚᱱᱟ ᱨᱮᱸᱜᱮᱡ ᱛᱮᱛᱟᱝ ᱞᱮ ᱫᱮᱭᱟᱭᱟ ᱟᱨ ᱦᱚᱸ ᱨᱟᱵᱟᱝ ᱥᱳᱢᱳᱭ ᱜᱮ ᱱᱚᱝᱠᱟ ᱜᱮ ᱡᱚᱫᱤ ᱵᱟᱝ ᱛᱟᱦᱮᱱᱟ ᱩᱭᱩᱱᱟᱜ ᱠᱚ ᱚᱱᱠᱟᱜᱮ ᱦᱚᱲᱴᱷᱮᱱ ᱜᱩᱛᱤ ᱠᱷᱟᱴᱟᱣ ᱡᱮᱢᱚᱱ ᱨᱟᱡᱟ ᱯᱟᱹᱦᱤᱞ ᱠᱚ ᱛᱟᱦᱮᱸ ᱞᱮᱱᱟ ᱩᱱᱠᱩ ᱴᱷᱮᱱ ᱜᱩᱛᱤ ᱞᱮ ᱠᱷᱟᱴᱟᱜ ᱠᱟᱱ ᱛᱟᱦᱮᱸᱫ ᱜᱩᱛᱤ ᱠᱷᱟᱴᱟᱣ ᱠᱟᱛᱮᱫ ᱠᱤᱪᱷᱩᱞᱮ ᱴᱟᱠᱟᱞᱮ ᱩᱯᱟᱨᱡᱚᱱᱟ ᱚᱱᱟ ᱩᱯᱟᱨᱡᱚᱱ ᱠᱟᱛᱮᱜ ᱨᱟᱵᱟᱝ ᱫᱚᱞᱮ ᱨᱟᱵᱟᱝ ᱨᱮᱱᱟᱝ ᱡᱤᱱᱤᱥ ᱠᱚᱦᱚᱸᱞᱮ ᱠᱤᱨᱤᱧ ᱟᱹᱜᱩᱭᱟ ᱨᱟᱵᱟᱝ ᱨᱮᱱᱟᱜ ᱫᱚ ᱱᱚᱝᱠᱟ ᱠᱟᱛᱮᱜ ᱜᱮᱞᱮ ᱯᱟᱨᱚᱢᱟ ᱦᱚᱭ ᱵᱟᱨᱰᱩ ᱦᱮᱡ ᱞᱮᱱᱠᱷᱟᱱ ᱟᱹᱰᱤ ᱮᱴᱠᱮᱴᱚᱬᱮ ᱞᱮ ᱯᱟᱲᱟᱜᱼᱟ ᱡᱟᱦᱟᱸ ᱫᱚ ᱵᱟᱝ ᱛᱟᱦᱮᱸ ᱞᱮᱱ ᱠᱷᱟᱱ ᱡᱟᱦᱟᱸ ᱫᱚ ᱵᱟᱝ ᱛᱟᱦᱮᱸ ᱞᱮᱱ ᱠᱷᱟᱱ ᱠᱷᱩᱵᱮᱭ ᱜᱮ ᱮᱴᱠᱮᱴᱚᱬᱮ ᱨᱮᱞᱮ ᱯᱟᱲᱟᱜᱼᱟ ᱪᱮᱫ ᱞᱮᱠᱟᱨᱮ ᱦᱚᱭ ᱵᱟᱨᱰᱩ ᱛᱮ ᱚᱲᱟᱜ ᱠᱚ ᱚᱴᱟᱝᱚᱜ ᱛᱟᱞᱮ ᱜᱮᱭᱟ ᱚᱱᱟ ᱚᱲᱟᱜ ᱠᱚ ᱚᱴᱟᱝ ᱵᱟᱝ ᱡᱟᱛᱮ ᱦᱩᱭᱩᱜ ᱢᱟ ᱚᱱᱟ ᱞᱟᱹᱜᱤᱫ ᱥᱚᱨᱠᱟᱨ ᱠᱤᱪᱷᱩ

ᱞᱮᱱᱫᱮᱱᱮ ᱮᱢᱟᱞᱮᱭᱟ ᱟᱨᱛᱷᱤᱠ ᱞᱮᱱᱫᱮᱱ ᱦᱩᱭ ᱞᱮᱱᱠᱷᱟᱱ ᱚᱲᱟᱜ ᱠᱚ ᱡᱷᱩᱯᱲᱤ ᱠᱚ ᱢᱚᱡᱽ ᱜᱮᱞᱮ ᱛᱮᱭᱟᱨᱟ ᱮᱵᱚᱝ ᱛᱮᱭᱟᱨ ᱞᱮᱠᱷᱟᱡ ᱜᱮᱞᱮ ᱟᱞᱮᱭᱟᱜ ᱜᱷᱟᱨᱚᱸᱡᱽ ᱠᱷᱩᱵᱽ ᱥᱩᱞᱩᱠ ᱛᱮᱞᱮ ᱯᱟᱨᱚᱢᱟ ᱱᱚᱝᱠᱟᱜᱮ ᱵᱷᱟᱨᱰᱩ ᱪᱮᱛᱟᱱ ᱨᱮ ᱯᱟᱨᱚᱢ ᱤᱫᱤᱭᱟᱞᱮ ᱮᱵᱚᱝ ᱟᱨᱮᱞ ᱡᱟᱹᱲᱤ ᱟᱨᱮᱞ ᱡᱟᱹᱲᱤ ᱡᱟᱛᱮ ᱟᱞᱚ ᱦᱩᱭᱩᱜ ᱢᱟ ᱚᱱᱟ ᱞᱟᱹᱜᱤᱫ ᱪᱟᱸᱫᱳ ᱵᱚᱸᱜᱟ ᱴᱷᱮᱱ ᱞᱮ ᱱᱮᱦᱚᱨᱚᱜᱼᱟ ᱡᱟᱛᱮ ᱱᱚᱝᱠᱟᱱ ᱡᱟᱹᱲᱤ ᱠᱚᱫᱚ ᱟᱞᱚ ᱦᱩᱭᱩᱜ ᱢᱟ ᱚᱱᱟᱜᱮ ᱥᱟᱱᱟᱢ ᱠᱚᱴᱷᱮᱱ ᱥᱮ ᱵᱚᱸᱜᱟ ᱪᱮᱛᱟᱱ ᱴᱷᱮᱱ ᱱᱮᱦᱚᱨ ᱞᱮ ᱫᱚᱦᱚᱭᱟ